ᱱᱚᱣᱟ ᱫᱷᱚᱨᱚᱢ ᱟᱵᱚ ᱢᱟ ᱫᱷᱚᱨᱚᱢ ᱵᱟᱹᱪᱩᱜ ᱟᱹᱱᱤᱡ ᱟᱵᱚᱣᱟᱜ ᱫᱷᱚᱨᱚᱢ ᱛᱮᱜᱮ ᱟᱹᱣᱨᱤ ᱞᱟᱹᱜᱩᱜᱼᱟ ᱚᱱᱟᱛᱮ ᱫᱷᱚᱨᱚᱢ ᱦᱩᱭᱱᱟ ᱟᱵᱚ ᱡᱟᱦᱟᱸ ᱵᱚᱱ ᱢᱮᱱᱮᱫᱟ ᱩᱰᱤᱭᱟ ᱛᱮᱠᱚ ᱢᱮᱱᱫᱟ ᱦᱤᱱᱫᱩ ᱫᱷᱚᱨᱢᱚ ᱟᱵᱚᱱᱟᱜ ᱚᱱᱟ ᱞᱮᱠᱟ ᱛᱮᱵᱚᱱ ᱵᱟᱲᱟᱭᱟ ᱟᱨ ᱟᱵᱚᱣᱟᱜ ᱫᱷᱚᱨᱢᱚ ᱨᱮᱢᱟ ᱡᱟᱦᱟᱱᱟᱜ ᱵᱚᱱ ᱢᱮᱱᱟ ᱡᱟᱦᱮᱨ ᱨᱮᱵᱚᱱ ᱵᱚᱸᱜᱟᱼᱵᱩᱨᱩᱭᱟ ᱟᱵᱚ ᱫᱚ ᱚᱱᱟ ᱜᱮᱛᱟ ᱵᱚᱱ ᱫᱷᱚᱨᱚᱢ ᱵᱚᱸᱜᱟᱼᱵᱩᱨᱩ ᱟᱵᱚ ᱠᱚ ᱥᱟᱹᱠᱷᱤᱭᱟᱵᱚᱱ ᱠᱟᱱᱟ ᱟᱵᱚ ᱵᱚᱱ ᱵᱚᱸᱜᱟᱣᱟᱠᱚ ᱠᱟᱱᱟ ᱦᱚᱦᱚᱣᱟᱠᱚ ᱠᱟᱱᱟ ᱵᱚᱱ ᱟᱠᱚ ᱟᱵᱚ ᱠᱚ ᱠᱷᱟᱹᱛᱤᱨᱮᱫ ᱵᱚᱱᱟ ᱠᱟᱹᱢᱤ ᱨᱮᱠᱚ ᱜᱚᱲᱚᱣᱟᱵᱚᱱ ᱠᱟᱱᱟ ᱚᱱᱟ ᱠᱷᱟᱹᱛᱤᱨ ᱟᱵᱚᱣᱟᱜ ᱫᱷᱚᱨᱚᱢ ᱪᱮᱫ ᱞᱮᱠᱟᱛᱮ ᱞᱟᱜᱟᱜᱼᱟ ᱚᱱᱟ ᱠᱷᱟᱹᱛᱤᱨ ᱚᱱᱟ ᱫᱷᱚᱨᱚᱢ ᱟᱵᱚ ᱵᱚᱱ ᱠᱮᱴᱮᱡᱟ ᱱᱚᱜᱼᱚᱭ ᱟᱵᱚ ᱡᱟᱦᱟᱸ ᱜᱮ ᱫᱷᱚᱨᱚᱢ ᱵᱷᱤᱛᱤᱨ ᱨᱮ ᱢᱟᱱᱮ ᱚᱱᱟᱜᱮ ᱱᱚᱜᱼᱚᱭ ᱦᱤᱱᱫᱩ ᱫᱷᱚᱨᱢᱚ ᱠᱷᱨᱤᱥᱴᱟᱱ ᱫᱷᱚᱨᱢᱚ ᱩᱱᱠᱩ ᱢᱟ ᱟᱵᱚᱣᱟᱜ ᱥᱟᱱᱛᱟᱲ ᱫᱷᱚᱨᱚᱢ ᱨᱮᱢᱟ ᱵᱟᱝ ᱠᱟᱱᱟ ᱡᱮ ᱥᱟᱨᱱᱟ ᱫᱷᱚᱨᱚᱢ ᱨᱮᱱ ᱦᱚᱲ ᱠᱚ ᱵᱟᱝ ᱠᱟᱱᱟ ᱢᱮᱱᱠᱷᱟᱱ ᱟᱵᱚ ᱢᱟ ᱥᱟᱨᱱᱟ ᱫᱷᱚᱨᱚᱢ ᱪᱮᱫ ᱞᱮᱠᱟ ᱨᱮᱵᱚ ᱠᱮᱴᱮᱡᱟ ᱡᱚᱛᱚ ᱦᱚᱲ ᱵᱚᱱ ᱵᱟᱰᱟᱭ ᱦᱚᱪᱚ ᱠᱚᱣᱟ ᱡᱚᱛᱚ ᱦᱚᱲ ᱛᱮᱵᱚ ᱵᱮᱱᱟᱣᱟ ᱟᱵᱚ ᱚᱱᱟ ᱠᱷᱟᱹᱛᱤᱨ ᱡᱚᱛᱚᱜᱮ ᱟᱨ ᱱᱚᱣᱟ ᱠᱷᱟᱹᱛᱤᱨ ᱞᱤᱧ ᱟᱹᱲᱤᱥᱟᱜᱼᱟ ᱦᱤᱱᱫᱩ ᱫᱷᱚᱨᱢᱚ ᱨᱮ ᱟᱵᱚ ᱡᱚᱛᱚ ᱠᱚ ᱥᱮᱞᱮᱫ ᱠᱟᱵᱚᱱ ᱠᱟᱱᱟ ᱥᱟᱨᱱᱟ ᱫᱷᱚᱨᱚᱢ ᱵᱟᱹᱪᱩᱜ ᱟᱹᱱᱤᱡ ᱦᱤᱱᱫᱩ ᱫᱷᱚᱨᱢᱚ ᱨᱮᱫᱚ ᱢᱚᱱᱫᱤᱨ ᱨᱮᱠᱚ ᱵᱚᱸᱜᱟᱭᱮᱫᱼᱟ ᱟᱨ ᱟᱵᱚ ᱫᱚ ᱡᱟᱦᱮᱨ ᱜᱟᱲ ᱨᱮᱵᱚᱱ ᱵᱚᱸᱜᱟᱭᱟ ᱥᱩᱱᱩᱢ ᱥᱤᱸᱫᱩᱨ ᱚᱱᱟ ᱵᱚᱱ ᱟᱬᱜᱚᱣᱟᱠᱚᱛᱮ ᱩᱱᱠᱩ ᱵᱚᱸᱜᱟᱼᱵᱩᱨᱩ ᱟᱵᱚ ᱵᱚᱱ ᱢᱟᱱᱟᱣ ᱦᱚᱪᱚ ᱠᱚᱣᱟ